ᱦᱮᱞᱳ ᱡᱚᱦᱟᱨ ᱜᱮ ᱟᱪᱪᱷᱟ ᱟᱵᱚ ᱥᱟᱱᱛᱟᱲ ᱥᱚᱢᱟᱡᱽ ᱨᱮ ᱛᱤᱱᱟᱹᱜ ᱜᱟᱱ ᱦᱚᱲ ᱠᱚ ᱢᱟᱱᱮ ᱱᱚᱣᱟ ᱠᱷᱮᱞ ᱵᱟᱵᱚᱫ ᱛᱮᱠᱚ ᱥᱮᱞᱮᱫ ᱟᱠᱟᱱᱟ ᱛᱤᱱᱟᱹᱜ ᱜᱟᱱ ᱠᱷᱮᱞ ᱨᱮ ᱥᱮᱞᱮᱫ ᱢᱮᱱᱟᱜ ᱠᱚᱣᱟ ᱚᱱᱟ ᱠᱟᱹᱴᱤᱡ ᱞᱟᱹᱭ ᱥᱚᱫᱚᱨᱟᱹᱧ ᱢᱮᱥᱮ ᱢᱟᱱᱮ ᱪᱮᱫ ᱪᱮᱫ ᱠᱷᱮᱞ ᱨᱮ ᱥᱮᱞᱮᱫ ᱢᱮᱱᱟᱜ ᱠᱚᱣᱟ ᱥᱟᱱᱛᱟᱲ ᱠᱚ ᱟᱵᱚ ᱟᱪᱪᱷᱟ ᱮᱱᱠᱷᱟᱱ ᱢᱟᱨᱮ ᱴᱤᱢ ᱠᱚᱫᱚ ᱢᱮᱱᱟᱜᱼᱟ ᱥᱮ ᱵᱟᱝ ᱢᱮᱱᱟᱜ ᱜᱮᱭᱟ ᱚᱻ ᱟᱨ ᱟᱫᱚ ᱢᱮᱱᱠᱷᱟᱱ ᱚ ᱠᱟᱹᱢᱤ ᱫᱚ ᱚᱱᱟ ᱠᱳᱪ ᱨᱮᱭᱟᱜ ᱢᱮᱱᱟᱜᱼᱟ ᱱᱟᱦᱟᱜ ᱟᱫᱚ ᱱᱤᱛᱚᱜ ᱟᱵᱚ ᱥᱟᱱᱛᱟᱲ ᱠᱚ ᱢᱟᱱᱮ ᱠᱷᱮᱞ ᱤᱭᱟᱹᱨᱮ ᱛᱤᱱᱟᱹᱜ ᱜᱟᱱ ᱚᱱᱠᱟ ᱪᱟᱹᱠᱨᱤ ᱠᱚ ᱧᱟᱢ ᱵᱟᱲᱟ ᱟᱠᱟᱫᱼᱟ ᱠᱷᱮᱞ ᱠᱚᱴᱟ ᱛᱮ ᱢᱟᱱᱮ

ᱟᱪᱪᱷᱟ

ᱢᱟᱱᱮ ᱚᱠᱟ ᱤᱭᱟᱹ ᱛᱮᱠᱤᱱ ᱵᱚᱞᱚ ᱟᱠᱟᱱᱟ ᱯᱷᱩᱴᱵᱚᱞ ᱛᱮ ᱥᱮ ᱪᱮᱫ ᱛᱮ

ᱥᱚᱢᱳᱭ ᱫᱚᱞᱤᱧ ᱮᱢ ᱫᱟᱲᱮ ᱟᱯᱮᱜᱮᱭᱟ ᱟᱫᱚ ᱱᱤᱛᱚᱜ ᱢᱟᱱᱮ ᱪᱮᱫ ᱞᱤᱧ ᱢᱮᱱᱟ ᱱᱚᱸᱰᱮ ᱨᱟᱜᱽᱱᱚᱜᱚᱨ ᱤᱭᱟᱹ ᱨᱮ ᱦᱩᱭᱩᱜ ᱠᱟᱱᱟ ᱚᱱᱟᱨᱤᱧ ᱤᱭᱟᱹ ᱚᱪᱚᱭᱮᱫ ᱠᱚᱣᱟ ᱯᱨᱮᱠᱴᱤᱥ ᱚᱪᱚᱭᱮᱫ ᱠᱚᱣᱟ

ᱚ ᱟᱫᱚ ᱥᱚᱨᱠᱟᱨᱤ ᱥᱮᱫ ᱠᱷᱚᱱᱜᱮ ᱱᱚᱣᱟ ᱫᱚ ᱢᱟᱱᱮ ᱟᱯᱮ ᱡᱚᱴᱟᱣ ᱠᱚ ᱢᱟᱱᱮ ᱪᱮᱫ ᱞᱮᱠᱟ ᱨᱟᱜᱽᱱᱚᱜᱚᱨ ᱨᱮ ᱱᱟᱦᱟᱜ ᱤᱭᱟᱹ ᱦᱩᱭᱩᱜᱼᱟ ᱦᱚᱸ ᱴᱨᱮᱱᱤᱝ ᱦᱩᱭᱩᱜᱼᱟ ᱟᱫᱚ ᱡᱚᱴᱟᱣ ᱠᱚᱲᱟ ᱠᱚ ᱡᱟᱦᱟᱸ ᱛᱤᱱᱟᱹᱜ ᱢᱮᱱᱟᱜ ᱠᱚᱣᱟ ᱞᱟᱹᱭ ᱟᱠᱚ ᱵᱤᱱ ᱡᱮ ᱱᱚᱝᱠᱟ ᱚᱱᱝᱠᱟ ᱚᱸᱰᱮ ᱠᱳᱪ ᱢᱟᱱᱮ ᱯᱷᱤᱨᱤᱛᱮᱭ ᱤᱭᱟᱹᱭᱮᱫ ᱠᱚᱣᱟᱭ ᱴᱨᱮᱱᱤᱝᱮᱫ ᱠᱚᱣᱟᱭ ᱡᱮ ᱟᱵᱚ ᱥᱟᱱᱛᱟᱲ ᱞᱟᱦᱟᱨᱮ ᱡᱟᱦᱟᱸ ᱱᱟᱜ ᱪᱤᱠᱟᱹ ᱞᱟᱹᱜᱤᱫ ᱤᱭᱟᱹ ᱵᱚ ᱧᱟᱢᱟ ᱧᱟᱯᱟᱢ ᱫᱚ ᱵᱩᱫᱵᱟᱨ ᱜᱮ ᱦᱳᱭ ᱴᱷᱤᱠ